ᱥᱟᱱᱛᱟᱲᱤ ᱯᱟᱹᱨᱥᱤ ᱵᱟᱧᱪᱟᱣ ᱞᱟᱹᱜᱤᱫ ᱟᱹᱰᱤᱜᱟᱱ ᱠᱩᱨᱩᱢᱩᱴᱩ ᱦᱩᱭ ᱟᱠᱟᱱ ᱜᱮᱭᱟ ᱡᱟᱦᱟᱸ ᱞᱮᱠᱟ ᱥᱤᱱᱮᱢᱟ ᱯᱷᱤᱞᱤᱢ ᱨᱮᱰᱤᱭᱳ ᱥᱮᱨᱮᱧ ᱫᱩᱨᱟᱹᱝ ᱮᱢᱟᱱ ᱟᱵᱚᱣᱟᱜ ᱥᱟᱱᱛᱟᱲᱤ ᱯᱟᱹᱨᱥᱤ ᱫᱚ ᱟᱹᱰᱤ ᱞᱮᱠᱟᱛᱮ ᱵᱟᱧᱪᱟᱣ ᱢᱮᱱᱟᱜ ᱠᱟᱫᱟ ᱡᱮᱞᱮᱠᱟ ᱵᱮᱥ ᱮᱱᱮᱡ ᱥᱮᱨᱮᱧ ᱦᱩᱭᱱᱟ ᱞᱟᱠᱪᱟᱨ ᱚᱱᱟ ᱥᱟᱶᱛᱮ ᱥᱤᱱᱮᱢᱟ ᱨᱮ ᱡᱟᱦᱟᱸ ᱯᱟᱹᱨᱥᱤ ᱟᱵᱚᱣᱟᱜ ᱨᱚᱲᱚᱜᱚᱜᱼᱟ ᱚᱱᱟ ᱠᱚ ᱫᱤᱥᱚᱢ ᱦᱚᱲ ᱛᱟᱞᱟ ᱨᱮᱠᱚ ᱧᱮᱞᱟ ᱟᱨ ᱚᱱᱠᱟ ᱠᱟᱛᱮ ᱟᱵᱚᱣᱟᱜ ᱯᱟᱹᱨᱥᱤ ᱵᱟᱧᱪᱟᱣ ᱢᱮᱱᱟᱜᱼᱟ ᱡᱤᱣᱮᱫ ᱢᱮᱱᱟᱜᱼᱟ ᱚᱱᱟ ᱥᱟᱶᱛᱮ ᱥᱮᱨᱮᱧ ᱛᱟᱞᱟ ᱛᱮᱦᱚᱸ ᱟᱵᱚᱣᱟᱜ ᱯᱟᱹᱨᱥᱤ ᱟᱹᱰᱤᱜᱟᱱ ᱵᱟᱧᱪᱟᱣ ᱢᱮᱱᱟᱜᱼᱟ ᱡᱟᱦᱟᱸ ᱞᱮᱠᱟ ᱥᱮᱨᱮᱧ ᱟᱵᱚ ᱟᱹᱫᱤᱢ ᱠᱚ ᱟᱹᱰᱤ ᱡᱳᱨ ᱠᱚ ᱠᱩᱥᱤᱭᱟᱜᱼᱟ ᱟᱨ ᱡᱟᱹᱥᱛᱤ ᱠᱟᱨᱛᱮ ᱟᱡᱚᱢ ᱥᱟᱱᱟ ᱠᱚᱣᱟ ᱥᱚᱦᱚᱨ ᱵᱟᱡᱟᱨ ᱨᱮ ᱛᱟᱦᱮᱱ ᱦᱚᱲ ᱟᱵᱚᱣᱟᱜ ᱯᱟᱹᱨᱥᱤ ᱱᱚᱣᱟ ᱯᱷᱤᱞᱤᱢ ᱥᱤᱱᱮᱢᱟ ᱥᱮᱨᱮᱧ ᱠᱚᱛᱮ ᱮᱢᱟᱱ ᱠᱮᱥᱮᱴ ᱠᱚᱛᱮ ᱯᱟᱥᱱᱟᱣ ᱪᱟᱞᱟᱣ ᱠᱟᱱᱟ ᱟᱨ ᱚᱱᱠᱟ ᱠᱟᱛᱮ ᱜᱮ ᱟᱵᱚᱣᱟᱜ ᱥᱟᱱᱛᱟᱲᱤ ᱯᱟᱹᱨᱥᱤ ᱫᱚ ᱵᱟᱧᱪᱟᱣ ᱢᱮᱱᱟᱜ ᱠᱟᱫᱟ